ᱤᱧ ᱦᱟᱹᱠᱩ ᱥᱟᱵ ᱞᱟᱹᱜᱤᱫ ᱡᱟᱦᱟᱸ ᱠᱚ ᱡᱤᱱᱤᱥᱤᱧ ᱵᱮᱵᱚᱦᱟᱨᱟ ᱚᱱᱟ ᱠᱚ ᱡᱤᱱᱤᱥ ᱫᱚ ᱦᱩᱭᱩᱜ ᱠᱟᱱᱟ ᱵᱟᱹᱲᱥᱤ ᱥᱟᱭᱨᱟ ᱟᱨ ᱜᱷᱩᱱᱤ ᱟᱨ ᱤᱧ ᱦᱟᱹᱠᱩ ᱥᱟᱵ ᱪᱟᱞᱟᱜ ᱞᱟᱦᱟ ᱨᱤᱧ ᱛᱮᱭᱟᱨᱚᱜᱼᱟ ᱤᱧ ᱡᱩᱫᱤ ᱥᱟᱭᱨᱟ ᱫᱤᱭᱮᱧ ᱥᱟᱵ ᱠᱚᱠᱷᱟᱱ ᱫᱚ ᱥᱟᱭᱨᱟ ᱢᱟᱧ ᱤᱫᱤᱭᱮᱫ ᱠᱟᱱᱜᱮ ᱥᱟᱶᱛᱮ ᱛᱟᱦᱮᱱᱟ ᱠᱩᱰᱤ ᱪᱮᱫᱟᱜ ᱥᱮ ᱠᱩᱰᱤ ᱫᱚ ᱟᱭᱢᱟ ᱠᱟᱹᱢᱤᱨᱮ ᱞᱟᱜᱟᱜᱼᱟ ᱡᱮᱢᱚᱱ ᱥᱟᱭᱨᱟ ᱚᱰᱟᱣ ᱞᱟᱹᱜᱤᱫ ᱛᱮ ᱪᱮᱛᱟᱱ ᱥᱮᱫ ᱠᱷᱚᱱᱟᱜ ᱫᱟᱜ ᱢᱟ ᱟᱹᱜᱩᱭ ᱦᱩᱭᱩᱜᱼᱟ ᱚᱱᱟ ᱫᱟᱜ ᱢᱟ ᱟᱹᱜᱩ ᱠᱟᱛᱮᱫ ᱡᱟᱦᱟᱸᱨᱮ ᱥᱟᱭᱨᱟᱧ ᱚᱰᱟᱣᱟ ᱚᱸᱰᱮ ᱫᱷᱟᱹᱵᱤᱡ ᱤᱧ ᱤᱫᱤᱭᱟ ᱯᱤᱸᱰᱟᱹ ᱟᱲᱮ ᱠᱟᱛᱮᱫ ᱥᱟᱭᱨᱟᱧ ᱚᱰᱟᱣᱟ ᱟᱨ ᱚᱱᱠᱟ ᱠᱟᱛᱮᱫ ᱦᱟᱹᱠᱩᱧ ᱥᱟᱵ ᱠᱚᱣᱟ ᱟᱨ ᱵᱟᱹᱲᱥᱤ ᱛᱮ ᱡᱟᱦᱟᱸᱧ ᱥᱟᱵ ᱠᱚᱣᱟ ᱵᱟᱹᱲᱥᱤ ᱛᱮ ᱥᱟᱵ ᱞᱟᱹᱜᱤᱫ ᱛᱮᱫᱚ ᱵᱟᱹᱲᱥᱤ ᱨᱮ ᱞᱟᱜᱟᱣ ᱠᱚ ᱦᱩᱭᱩᱜᱼᱟ ᱡᱟᱦᱟᱸ ᱫᱚᱠᱚ ᱢᱮᱛᱟᱣ ᱠᱚᱣᱟ ᱞᱮᱸᱰᱮᱫ ᱩᱱᱠᱩ ᱞᱸᱮᱰᱮᱫ ᱦᱚᱸ ᱞᱟ ᱠᱟᱛᱮᱫ ᱪᱤᱠ ᱪᱤᱠᱤᱨᱮ ᱵᱷᱚᱨᱟᱣ ᱠᱟᱛᱮᱫ ᱤᱫᱤ ᱠᱚ ᱦᱩᱭᱩᱜᱼᱟ ᱟᱨ ᱦᱟᱹᱠᱩ ᱪᱟᱨᱟᱭ ᱞᱟᱹᱜᱤᱫ ᱛᱮ ᱛᱷᱚᱲᱟ ᱢᱮᱨᱟ ᱦᱚᱸ ᱤᱫᱤ ᱛᱟᱨᱟᱭ ᱦᱩᱭᱩᱜᱼᱟ ᱚᱱᱟᱛᱮ ᱞᱮᱸᱰᱮᱫ ᱢᱮᱨᱟ ᱵᱟᱹᱲᱥᱤ ᱚᱱᱟ ᱠᱚᱫᱚ ᱮᱠᱟᱞ ᱛᱮᱜᱮ ᱤᱫᱤ ᱦᱩᱭᱩᱜᱼᱟ ᱟᱨ ᱡᱟᱦᱟᱧ ᱞᱟᱹᱭᱮᱫ ᱠᱟᱱ ᱛᱟᱦᱮᱸᱫ ᱜᱷᱩᱱᱤ ᱜᱷᱩᱱᱤ ᱛᱮᱦᱚᱸ ᱥᱟᱵ ᱠᱚ ᱞᱟᱹᱜᱤᱫ ᱛᱮᱫᱚ ᱠᱩᱰᱤᱦᱚᱸ ᱤᱫᱤ ᱛᱚᱨᱟᱭ ᱜᱮ ᱦᱩᱭᱩᱜᱼᱟ ᱪᱮᱫᱟᱜ ᱥᱮ ᱚᱱᱟ ᱠᱩᱰᱤ ᱛᱮᱜᱮ ᱟᱲᱮ ᱦᱩᱭᱩᱜᱼᱟ ᱚᱱᱟ ᱱᱟᱹᱭ ᱠᱷᱚᱱᱟᱜ ᱠᱤᱢᱵᱟ ᱰᱟᱬᱟ ᱠᱷᱚᱱᱟᱜ ᱡᱟᱦᱟᱸ ᱫᱟᱜ ᱦᱤᱡᱩᱜ ᱠᱟᱱᱟ ᱚᱱᱟ ᱫᱟᱜ ᱟᱲᱮ ᱠᱟᱛᱮᱫ ᱚᱱᱟ ᱜᱷᱩᱱᱤ ᱫᱚ ᱚᱰᱟᱣ ᱦᱩᱭᱩᱜᱼᱟ ᱚᱱᱠᱟ ᱠᱟᱛᱮᱫ ᱜᱮ ᱦᱟᱹᱠᱩ ᱠᱚ ᱥᱟᱵᱚᱜᱼᱟ ᱟᱨ ᱤᱧ ᱡᱩᱫᱤ ᱱᱟᱹᱭᱨᱮ ᱜᱟᱹᱰᱤᱧ ᱱᱟᱹᱭᱨᱮ ᱠᱤᱢᱵᱟ ᱯᱩᱠᱷᱨᱤ ᱨᱮ ᱡᱩᱫᱤ ᱦᱟᱹᱠᱩᱧ ᱥᱟᱵ ᱠᱚᱣᱟ ᱤᱧ ᱫᱚ ᱫᱤᱱᱟᱹᱢ ᱵᱟᱝ ᱨᱮᱦᱚᱸ ᱡᱟᱦᱟᱸ ᱛᱤᱥ ᱥᱚᱢᱚᱭᱤᱧ ᱧᱟᱢᱟ ᱤᱧ ᱫᱚᱧ ᱪᱟᱞᱟᱜᱼᱟ ᱯᱨᱟᱭ ᱛᱤᱱᱴᱮ ᱜᱟᱱ ᱥᱚᱢᱚᱭ ᱟᱨ ᱟᱫᱷ ᱜᱷᱚᱱᱴᱟ ᱚᱠᱟ ᱫᱤᱱ ᱫᱚ ᱵᱟᱝᱠᱷᱟᱱ ᱢᱤᱫ ᱜᱷᱚᱱᱴᱟ ᱜᱟᱱ ᱪᱟᱹᱨᱴᱟ ᱜᱟᱱ ᱫᱷᱟᱹᱵᱤᱡ ᱤᱧ ᱛᱟᱦᱮᱱᱟ ᱚᱱᱠᱟ ᱠᱟᱛᱮᱫ ᱜᱮ ᱤᱧᱫᱚ ᱦᱟᱹᱠᱩᱧ ᱥᱟᱵ ᱵᱟᱲᱟ ᱠᱚᱣᱟ